ᱤ ᱵᱩᱠ ᱨᱮᱭᱟᱜ ᱥᱩᱵᱤᱫᱷᱟ ᱫᱚ ᱦᱩᱭᱩᱜ ᱠᱟᱱᱟ ᱟᱢ ᱡᱚᱠᱷᱚᱱᱜᱤ ᱡᱟᱦᱟᱸ ᱨᱮᱜᱤ ᱟᱢ ᱥᱟᱶᱛᱮ ᱢᱚᱵᱟᱭᱤᱞ ᱛᱟᱦᱮᱱ ᱠᱷᱟᱱᱜᱤᱢ ᱯᱟᱲᱦᱟᱣ ᱫᱟᱲᱤᱭᱟᱜᱼᱟ ᱟᱨ ᱥᱟᱶᱛᱮ ᱱᱮᱛᱟᱨ ᱫᱚ ᱚᱴᱚ ᱨᱤᱰᱦᱚᱸ ᱩᱰᱩᱝ ᱟᱠᱟᱱᱟ ᱢᱮᱱᱫᱚ ᱟᱡ ᱟᱡᱛᱮᱜᱤ ᱯᱟᱲᱦᱟᱜᱼᱟ ᱯᱟᱲᱦᱟᱜᱼᱟ ᱮᱱᱠᱷᱟᱱ ᱚᱱᱟ ᱯᱟᱲᱦᱟᱣ ᱟᱸᱡᱚᱢ ᱠᱟᱛᱮᱜ ᱟᱢ ᱡᱟᱦᱟᱸᱛᱮᱜᱤ ᱫᱟᱲᱟᱱ ᱚᱠᱛᱚ ᱨᱮᱦᱚᱢ ᱵᱟᱲᱟᱭ ᱛᱮᱱᱟᱜ ᱮᱢ ᱵᱟᱲᱟᱭ ᱫᱟᱲᱤᱭᱟᱜᱼᱟ